ᱜᱮᱥ ᱫᱚ ᱛᱤᱱᱟᱹᱜ ᱥᱩᱵᱤᱫᱷᱟ ᱩᱱᱟᱹᱜ ᱜᱮ ᱚᱥᱩᱵᱤᱫᱷᱟ ᱪᱮᱫᱟᱜ ᱥᱮ ᱡᱟᱸᱦᱟ ᱞᱮᱠᱟ ᱞᱤᱠ ᱮᱢᱟᱱ ᱠᱚ ᱛᱟᱸᱦᱮᱱ ᱠᱷᱟᱱ ᱟᱢ ᱟᱹᱣᱨᱤ ᱡᱩᱞ ᱨᱮᱜᱮ ᱡᱩᱡᱩᱞ ᱮᱢ ᱪᱟᱞᱟᱣ ᱞᱮᱱᱠᱷᱟᱱ ᱚᱸᱰᱮᱜᱮ ᱥᱟᱵᱟᱭ ᱡᱟᱸᱦᱟ ᱴᱷᱮᱱ ᱠᱷᱚᱱ ᱛᱩᱫᱩᱜ ᱠᱟᱱᱟ ᱜᱮᱥ ᱚᱱᱰᱮ ᱜᱮ ᱫᱷᱚᱨᱟᱜᱼᱟ ᱟᱨ ᱜᱮᱥ ᱛᱮ ᱡᱟᱸᱦᱟ ᱞᱮᱠᱟ ᱞᱤᱠ ᱛᱟᱸᱦᱮᱱ ᱠᱷᱟᱱ ᱡᱚᱫᱤ ᱚᱲᱟᱜ ᱠᱚᱸᱦᱚ ᱯᱩᱨᱟᱹ ᱜᱮᱥ ᱩᱛᱟᱹᱨ ᱠᱚ ᱠᱷᱟᱱ ᱟᱨᱮᱢ ᱡᱩᱞ ᱞᱮᱠᱷᱟᱱ ᱚᱱᱟ ᱫᱚ ᱯᱩᱨᱟᱹ ᱚᱲᱟᱜ ᱜᱮ ᱢᱟᱱᱮ ᱨᱟᱯᱟᱜ ᱪᱟᱵᱟᱜᱼᱟ ᱟᱨ ᱡᱟᱸᱦᱟᱭ ᱦᱚᱲ ᱠᱚ ᱛᱟᱸᱦᱮᱱᱟ ᱩᱱᱠᱩ ᱦᱚᱸᱠᱚ ᱜᱚᱡᱚᱜᱼᱟ ᱟᱨ ᱫᱟᱠᱟ ᱩᱛᱩ ᱥᱚᱢᱚᱭᱦᱚᱸ ᱡᱚᱫᱤ ᱠᱤᱪᱨᱤᱡ ᱠᱚ ᱟᱢᱟᱜ ᱥᱟᱹᱲᱤ ᱠᱚ ᱢᱚᱸᱡᱽᱛᱮ ᱵᱟᱢ ᱧᱮᱞ ᱥᱟᱢᱴᱟᱣ ᱞᱮᱠᱷᱟᱱ ᱛᱟᱦᱞᱮ ᱚᱱᱟ ᱨᱮᱦᱚᱸ ᱫᱷᱚᱨᱟᱜᱼᱟ ᱚᱱᱟ ᱥᱟᱶᱛᱮ ᱟᱢᱦᱚᱢ ᱞᱚᱜᱼᱟ ᱟᱢᱟᱜ ᱦᱚᱸ ᱚᱥᱩᱵᱤᱫᱷᱟ ᱦᱩᱭᱩᱜᱼᱟ ᱚᱱᱟᱛᱮ